ᱥᱟᱱᱛᱟᱲ ᱠᱚ ᱢᱩᱫᱽᱨᱮ ᱦᱮᱢᱟᱱᱛ ᱥᱚᱨᱮᱱ ᱠᱟᱞᱯᱚᱱᱟ ᱥᱚᱨᱮᱱ ᱵᱤᱡᱚᱭ ᱦᱟᱸᱥᱫᱟ ᱢᱟᱹᱱᱢᱟᱹᱪᱤᱨᱮ ᱫᱨᱳᱣᱯᱚᱫᱤ ᱢᱩᱨᱢᱩ ᱮᱢᱟᱱ ᱞᱮᱠᱟᱱ ᱦᱚᱲᱠᱚ ᱢᱮᱱᱟᱜ ᱠᱚᱜᱮᱭᱟ ᱟᱭᱤᱱᱼᱠᱟᱹᱱᱩᱱ ᱤᱫᱤ ᱠᱟᱛᱮᱫ ᱡᱟᱦᱟᱸᱭ ᱠᱚ ᱯᱟᱲᱦᱟᱜ ᱥᱟᱱᱟ ᱠᱚᱣᱟ ᱩᱱᱠᱩ ᱫᱚ ᱵᱮᱥᱛᱮ ᱯᱟᱲᱦᱟᱣ ᱥᱮ ᱵᱮᱥ ᱦᱚᱨᱼᱰᱟᱦᱟᱨ ᱯᱟᱸᱡᱟ ᱨᱮᱭᱟᱜ ᱫᱤᱥᱼᱦᱩᱫᱤᱥ ᱤᱧ ᱞᱟᱹᱭᱟᱠᱚᱣᱟ